ᱦᱮᱸ ᱤᱧ ᱤᱧᱟᱹᱜ ᱢᱟᱱᱮ ᱡᱟᱦᱟᱱᱟᱜ ᱤᱧ ᱜᱟᱞᱟᱝᱼᱟ ᱟᱨ ᱡᱩᱫᱤ ᱦᱟᱸᱜ ᱚᱸᱰᱮ ᱠᱚᱻ ᱤᱧ ᱡᱟᱦᱟᱧ ᱜᱟᱞᱟᱝ ᱞᱟᱹᱜᱤᱫ ᱢᱚᱱ ᱫᱤᱭᱮ ᱟᱨ ᱚᱸᱰᱮ ᱡᱩᱫᱤ ᱡᱟᱦᱟᱭᱟᱜ ᱚᱱᱟ ᱢᱟᱡᱷᱮᱨᱮ ᱦᱟᱸᱜ ᱮ ᱢᱮᱛᱟ ᱫᱤᱧᱟᱹ ᱩᱱ ᱡᱚᱠᱷᱟᱱ ᱫᱚ ᱠᱟᱹᱴᱤᱡ ᱚᱱᱱᱚ ᱥᱮᱫ ᱢᱚᱱᱚᱡᱳᱜᱚᱜ ᱛᱤᱧᱟᱹ ᱟᱫᱚ ᱚᱱᱟ ᱡᱷᱩᱠ ᱡᱷᱩᱠᱜᱮᱧ ᱤᱭᱟᱹ ᱠᱮᱫ ᱜᱮ ᱡᱷᱩᱠᱤᱱᱜᱤᱧ ᱤᱱᱠᱟᱹ ᱠᱟᱛᱮᱫ ᱚᱱᱟ ᱠᱟᱛᱤᱧ ᱞᱟᱹᱭᱟ ᱩᱱᱫᱚᱧ ᱡᱟᱦᱟᱱᱟᱜ ᱜᱮ ᱫᱚᱢᱮᱧ ᱢᱮᱛᱟᱣ ᱟᱫᱮᱜᱮ ᱟᱨᱤᱧ ᱵᱮᱞᱮᱱᱥ ᱠᱮᱫᱜᱮ ᱢᱟᱱᱮ ᱟᱨ ᱚᱱᱟ ᱜᱟᱞᱟᱝ ᱟᱨ ᱥᱮᱞᱟᱭ ᱫᱚ ᱢᱤᱫᱴᱤᱱ ᱟᱞᱟᱫᱟ ᱪᱮᱫᱟᱜ ᱥᱮ ᱜᱟᱞᱟᱝ ᱫᱚ ᱢᱟᱱᱮ ᱜᱟᱞᱟᱝ ᱵᱷᱤᱱᱟᱹ ᱜᱟᱞᱟᱝ ᱫᱚ ᱡᱚᱱᱚᱜ ᱠᱚ ᱡᱮᱢᱚᱱ ᱜᱟᱞᱟᱝ ᱟᱨ ᱥᱮᱞᱟᱭ ᱥᱮᱞᱟᱭ ᱫᱚ ᱡᱮᱢᱚᱱ ᱨᱚᱜ ᱠᱟᱱᱛᱷᱟ ᱨᱚᱜ ᱞᱩᱜᱽᱲᱤᱜ ᱨᱚᱜ ᱚᱱᱟᱛᱮ ᱚᱱᱟ ᱫᱚ ᱟᱞᱟᱫᱟ ᱜᱮᱭᱟ